ᱦᱮᱞᱳ ᱟᱹᱵᱤᱱ ᱫᱚ ᱚᱠᱚᱭ ᱵᱮᱱ ᱢᱮᱱᱮᱫᱼᱟ ᱮᱱᱛᱮᱫ ᱚ ᱦᱚ ᱦᱚᱭ ᱟᱹᱵᱤᱱ ᱢᱤᱫᱴᱷᱮᱱ ᱠᱷᱚᱱ ᱱᱚᱢᱵᱚᱨ ᱞᱤᱧ ᱧᱟᱢ ᱠᱮᱫᱟ ᱟᱫᱚ ᱟᱹᱞᱤᱧ ᱦᱩᱭᱱᱟ ᱠᱤᱪᱷᱩ ᱫᱤᱱ ᱠᱷᱚᱱ ᱟᱹᱰᱤ ᱦᱚᱲᱢᱚ ᱠᱚ ᱦᱟᱹᱥᱩᱭᱮᱫ ᱞᱤᱧᱟ ᱟᱫᱚ ᱠᱷᱚᱵᱚᱨ ᱞᱤᱧ ᱟᱸᱡᱚᱢ ᱠᱮᱫᱟ ᱠᱤ ᱟᱹᱵᱤᱱ ᱴᱷᱮᱱ ᱟᱹᱰᱤ ᱵᱷᱟᱹᱜᱤ ᱨᱟᱱ ᱧᱟᱢᱚᱜ ᱟᱥᱮ ᱪᱮᱫ ᱡᱟᱦᱟᱱᱟᱜ ᱥᱮ ᱚᱲᱟᱜ ᱠᱚᱨᱮᱱᱟᱜ ᱠᱟᱹᱢᱤ ᱵᱟᱲᱟ ᱠᱚᱛᱮ ᱜᱮ ᱰᱟᱸᱰᱟ ᱵᱮᱰᱮ ᱡᱳᱨ ᱦᱟᱹᱥᱩᱭᱮᱫ ᱞᱤᱧᱟ ᱟᱫᱚ ᱚᱱᱟ ᱨᱟᱱ ᱠᱚ ᱢᱟᱱᱮ ᱟᱹᱰᱤ ᱦᱟᱱᱟ ᱱᱚᱣᱟ ᱰᱟᱠᱴᱚᱨ ᱴᱷᱮᱱ ᱡᱚᱢ ᱦᱩᱭᱱᱟ ᱛᱚ ᱴᱷᱤᱠ ᱜᱮ ᱵᱟᱹᱞᱤᱧ ᱴᱷᱤᱠᱚᱜ ᱠᱟᱱᱟ ᱟᱹᱞᱤᱧ ᱞᱤᱧ ᱩᱭᱦᱟᱹᱨ ᱠᱮᱫᱟ ᱠᱤ ᱱᱤᱭᱟᱹᱵᱟᱨ ᱫᱚ ᱠᱟᱹᱴᱤᱡ ᱡᱟᱹᱲᱤ ᱵᱩᱴᱟᱹ ᱨᱟᱱ ᱡᱚᱢ ᱞᱮᱱᱠᱷᱟᱱ ᱯᱟᱪᱮᱜ ᱞᱤᱧ ᱴᱷᱤᱠ ᱮᱢᱟᱱᱚᱜ ᱠᱷᱟᱱ ᱟᱫᱚ ᱚᱠᱟᱨᱮ ᱦᱩᱱᱟᱹᱝ ᱚᱠᱟ ᱨᱮᱵᱮᱱ ᱫᱩᱲᱩᱵ ᱠᱟᱱᱟ ᱟᱵᱮᱱᱟᱜ ᱥᱮᱱᱴᱟᱨ ᱫᱚ ᱛᱟᱵᱮᱱ ᱚᱠᱟᱨᱮ ᱠᱟᱱᱟ ᱚ ᱚᱠᱟ ᱚᱠᱟ ᱫᱤᱱ ᱨᱮ ᱦᱟᱸᱜ ᱟᱨ ᱚᱠᱛᱚ ᱫᱚ ᱚ ᱦᱚᱸ ᱟᱫᱚ ᱜᱚᱱᱚᱝ ᱠᱚᱫᱚ ᱦᱟᱸᱜ ᱪᱮᱫ ᱞᱮᱠᱟ ᱵᱤᱱ ᱦᱟᱛᱟᱣᱮᱫᱼᱟ ᱚᱻ ᱟᱫᱚ ᱛᱤ ᱨᱮᱞᱤᱧ ᱪᱟᱞᱟᱜᱼᱟ ᱦᱩᱱᱟᱹᱝ ᱢᱟᱱᱮ ᱡᱟᱹᱥᱛᱤ ᱵᱷᱤᱲ ᱚᱱᱟ ᱠᱚᱢᱟ ᱵᱟᱭ ᱛᱟᱦᱮᱱᱟᱥᱮ ᱚ ᱦᱚᱸ ᱚᱱᱟᱜᱮ ᱦᱩᱱᱟᱹᱝ ᱟᱹᱰᱤ ᱫᱤᱱ ᱠᱷᱚᱱ ᱫᱚᱢᱮ ᱞᱤᱧ ᱠᱚᱥᱴᱚᱜ ᱠᱟᱱᱟ ᱦᱳᱭ ᱩᱛᱟᱹᱨ ᱜᱚ ᱢᱟ ᱞᱟᱹᱭᱮᱫ ᱛᱟᱦᱮᱱ ᱰᱟᱠᱛᱚᱨ ᱨᱟᱱ ᱠᱚᱜᱮᱞᱤᱧ ᱡᱚᱢ ᱵᱟᱲᱟᱭᱮᱫ ᱛᱟᱦᱮᱸᱫ ᱵᱟᱝᱜᱮ ᱚᱱᱟ ᱠᱚᱫᱚ ᱵᱟᱞᱤᱧ ᱪᱮᱫ ᱦᱚᱸ ᱚᱱᱟ ᱠᱚᱫᱚ ᱵᱟᱹᱞᱤᱧ ᱦᱟᱛᱟᱣ ᱠᱟᱜᱼᱟ ᱰᱟᱠᱛᱚᱨ ᱨᱟᱱ ᱠᱚᱜᱮ ᱦᱟᱱᱮ ᱥᱟᱧᱪᱤ ᱡᱟᱢᱥᱮᱫᱽᱯᱩᱨ ᱜᱳᱴᱟ ᱞᱤᱧ ᱪᱟᱞᱟᱣ ᱦᱮᱡᱱᱟ ᱱᱤᱛᱚᱜ ᱫᱷᱟᱹᱵᱤᱡ ᱴᱷᱤᱠ ᱦᱚᱸ ᱵᱟᱹᱞᱤᱧ ᱴᱷᱤᱠᱚᱜ ᱠᱟᱱᱟ ᱟᱪᱪᱷᱟ ᱴᱷᱤᱠ ᱜᱮᱭᱟ ᱢᱟ ᱛᱟᱦᱞᱮ ᱦᱮᱸ ᱟᱹᱞᱤᱧ ᱞᱤᱧ ᱯᱷᱳᱱ ᱟᱵᱮᱱᱟ ᱮᱭ ᱵᱟᱨ ᱡᱟᱦᱟᱸ ᱞᱮᱠᱟ ᱛᱮᱞᱤᱧ ᱵᱮᱥᱚᱜ ᱢᱟ ᱵᱟᱨᱚᱱ ᱫᱚ ᱡᱚᱛᱚᱣᱟᱜ ᱞᱤᱧ ᱵᱟᱨᱚᱱᱟ ᱛᱟᱹᱵᱤᱱ ᱦᱮᱸ ᱦᱮᱸ ᱵᱟᱝᱜᱮ ᱟᱫᱚ ᱨᱟᱱ ᱞᱤᱧ ᱡᱚᱢ ᱠᱷᱟᱱ ᱫᱚ ᱚᱱᱟ ᱠᱚᱫᱚ ᱵᱟᱝ ᱟᱛᱟ ᱞᱤᱧᱟ ᱦᱟᱢᱟᱞᱟᱜ ᱮᱠᱫᱚᱢ ᱵᱟᱹᱞᱤᱧ ᱛᱩᱞ ᱫᱟᱲᱮᱭᱟᱜ ᱠᱟᱱᱟ ᱰᱟᱸᱰᱟ ᱵᱮᱰᱮ ᱡᱳᱨ ᱦᱟᱹᱥᱩᱭᱮᱫ ᱞᱤᱧᱟ ᱟᱨ ᱟᱪᱪᱷᱟ ᱴᱷᱤᱠ ᱜᱮᱭᱟ ᱢᱟ ᱛᱟᱦᱞᱮ ᱟᱞᱤᱧ ᱡᱚᱜᱚᱱᱱᱟᱛᱷᱯᱩᱨ ᱠᱷᱚᱱ ᱞᱤᱧ ᱢᱮᱱᱮᱫᱼᱟ ᱟᱪᱪᱷᱟ ᱧᱟᱯᱟᱢ ᱠᱟᱛᱮᱫ ᱱᱟᱜ ᱵᱚᱱ ᱴᱷᱟᱹᱣᱠᱟᱹᱭᱟ ᱴᱷᱤᱠ ᱴᱷᱤᱠ